ᱩᱛᱱᱟᱹᱣ ᱟᱠᱟᱱ ᱡᱮᱜᱮᱫ ᱵᱟᱨᱮᱛᱮ ᱤᱧᱟᱹᱜ ᱫᱤᱥᱼᱦᱩᱫᱤᱥ ᱫᱚ ᱦᱩᱭᱩᱜ ᱠᱟᱱᱟᱼ ᱩᱛᱱᱟᱹᱣ ᱟᱠᱟᱱ ᱡᱮᱜᱮᱫ ᱥᱟᱞᱟᱜ ᱛᱟᱞᱢᱮᱞ ᱠᱟᱛᱮᱫ ᱢᱟᱬᱟᱝ ᱥᱮᱫ ᱪᱟᱞᱟᱜ ᱟᱨ ᱫᱷᱟᱨᱛᱤ ᱫᱚ ᱵᱚᱫᱚᱞᱟᱠᱟᱱᱟ ᱟᱭᱢᱟ ᱥᱮᱫᱛᱮ ᱡᱮᱢᱚᱱ ᱦᱚᱭ ᱦᱤᱸᱥᱤᱫ ᱨᱮ ᱵᱚᱫᱚᱞ ᱧᱮᱞᱚᱜ ᱠᱟᱱᱟ ᱢᱩᱴᱷᱟ ᱱ ᱨᱮ ᱵᱚᱫᱚᱞ ᱧᱮᱞᱚᱜ ᱠᱟᱱᱟ ᱡᱮᱚᱱ ᱦᱚᱭ ᱦᱤᱸᱥᱤᱫ ᱡᱩᱫᱤ ᱵᱚᱱ ᱢᱮᱱᱟ ᱥᱮᱫᱟᱭ ᱫᱚ ᱫᱟᱜ ᱡᱟᱲᱤ ᱵᱷᱟᱹᱜᱤ ᱦᱩᱭᱩᱜ ᱛᱟᱦᱮᱸᱫᱼᱟ ᱱᱤᱛᱳᱜ ᱫᱚ ᱫᱟᱜ ᱡᱟᱲᱤ ᱵᱟᱝ ᱦᱩᱭᱩᱜ ᱠᱟᱱᱟ ᱦᱚᱭ ᱦᱤᱸᱥᱤᱫ ᱨᱮ ᱫᱩᱥᱚᱱ ᱟᱹᱰᱤ ᱵᱟᱲᱛᱤᱭ ᱠᱟᱱᱛᱮ ᱢᱟᱱᱢᱤᱭᱟᱜ ᱨᱳᱠ ᱟᱡᱟᱨ ᱦᱚᱸ ᱵᱟᱲᱛᱤᱭᱟᱠᱟᱱᱟ ᱟᱨ ᱢᱩᱴᱷᱟᱹᱱ ᱥᱮᱫ ᱛᱮᱵᱚᱱ ᱧᱮᱞ ᱞᱮᱠᱷᱟᱱ ᱥᱮᱫᱟᱭ ᱫᱚ ᱵᱤᱨ ᱵᱩᱨᱩ ᱨᱮ ᱫᱟᱨᱮᱼᱱᱟᱲᱤ ᱠᱚ ᱡᱤᱵᱼᱡᱤᱭᱟᱹᱞᱤ ᱠᱚ ᱛᱟᱦᱮᱸᱠᱟᱱᱟ ᱠᱚ ᱟᱹᱰᱤ ᱵᱟᱹᱲᱛᱤ ᱟᱨ ᱱᱤᱛᱳᱜ ᱫᱚ ᱠᱚᱞᱠᱟᱨᱠᱷᱟᱱᱟ ᱚᱲᱟᱜᱼᱫᱩᱣᱟᱹᱨ ᱨᱟᱥᱛᱟ ᱜᱷᱟᱴ ᱵᱚᱱ ᱵᱮᱱᱟᱣ ᱮᱫᱟ ᱵᱤᱨᱼᱵᱩᱨᱩ ᱩᱡᱟᱹᱲ ᱠᱟᱛᱮᱫ ᱱᱚᱶᱟ ᱜᱮ ᱵᱚᱫᱚᱞ ᱫᱚ